ᱤᱧ ᱨᱟᱵᱟᱝ ᱫᱤᱱ ᱪᱟᱞᱟᱜ ᱡᱟᱦᱟᱸ ᱛᱮ ᱟᱹᱰᱤ ᱪᱮᱦᱨᱟᱧ ᱵᱩᱡᱷᱟᱹᱣᱟ ᱟᱨ ᱟᱞᱮ ᱯᱮᱲᱟ ᱚᱲᱟᱜ ᱠᱚ ᱟᱹᱰᱤ ᱥᱟᱺᱜᱤᱧ ᱥᱟᱺᱜᱤᱧ ᱢᱮᱱᱟᱜᱼᱟ ᱚᱱᱟᱛᱮ ᱡᱚᱠᱷᱚᱱ ᱩᱱᱟᱹᱜ ᱥᱟᱺᱜᱤᱧ ᱵᱟᱭᱤᱠ ᱛᱮᱧ ᱪᱟᱞᱟᱜᱼᱟ ᱩᱱ ᱡᱚᱠᱷᱟᱡ ᱤᱧ ᱜᱟᱹᱰᱤ ᱨᱮᱱᱟᱜ ᱡᱚᱛᱚ ᱠᱟᱜᱚᱡᱽ ᱯᱚᱛᱨᱚ ᱤᱧᱟᱹᱜ ᱰᱨᱟᱭᱵᱷᱤᱝ ᱞᱟᱭᱥᱮᱱᱥ ᱟᱨ ᱦᱮᱞᱢᱮᱴ ᱫᱚ ᱤᱫᱤ ᱜᱮᱭᱟᱹᱧ ᱟᱨ ᱨᱟᱵᱟᱝ ᱫᱤᱱ ᱛᱚ ᱛᱚᱠᱷᱚᱱ ᱫᱚ ᱨᱮᱭᱟᱲᱟ ᱚᱱᱟᱛᱮ ᱡᱟᱢᱟᱯᱮᱱᱴ ᱥᱟᱶᱛᱮ ᱠᱚᱢᱵᱚᱞ ᱠᱚᱹᱧ ᱤᱫᱤ ᱜᱮᱭᱟ ᱪᱮᱫᱟᱜ ᱥᱮ ᱡᱩᱫᱤ ᱚᱠᱟᱨᱮ ᱯᱮᱲᱟ ᱚᱲᱟᱜ ᱤᱧ ᱪᱟᱞᱟᱜ ᱠᱟᱱᱟ ᱚᱸᱰᱮ ᱡᱩᱫᱤ ᱵᱟᱹᱱᱩᱜ ᱛᱟᱠᱚᱣᱟ ᱛᱚ ᱱᱤᱡᱮ ᱜᱮᱛᱚ ᱠᱚᱥᱴᱚ ᱦᱩᱭᱩᱜᱼᱟ ᱚᱱᱟᱛᱮ ᱥᱟᱱᱟᱢᱟᱜ ᱤᱧ ᱤᱫᱤ ᱫᱟᱨᱟᱭ ᱜᱮᱭᱟ ᱚᱱᱟ ᱥᱟᱶᱛᱮ ᱤᱧ ᱤᱧᱟᱹᱜ ᱡᱚᱢ ᱧᱩ ᱨᱮᱱᱟᱜ ᱟᱨ ᱫᱟᱜ ᱵᱳᱛᱳᱞ ᱠᱚᱹᱧ ᱤᱫᱤ ᱜᱮᱭᱟ ᱡᱟᱦᱟᱱᱟᱜ ᱡᱚᱢ ᱞᱟᱹᱜᱤᱫ ᱨᱚᱦᱚᱲ ᱡᱤᱱᱤᱥ ᱚᱱᱟᱠᱚᱧ ᱤᱫᱤ ᱜᱮᱭᱟ ᱟᱨ ᱵᱨᱟᱥ ᱠᱚᱞᱜᱮᱹᱴ ᱠᱚᱹᱧ ᱤᱫᱤ ᱫᱟᱨᱟᱭ ᱜᱮᱭᱟ